ᱡᱚᱦᱟᱨ ᱜᱮ ᱜᱚᱢᱠᱮ ᱟᱢᱠᱤ ᱤᱥᱴᱩᱰᱤᱭᱩ ᱨᱮᱱ ᱢᱟᱞᱤᱠᱮᱢ ᱞᱟ ᱭᱮᱫᱟ ᱤᱧᱫᱚ ᱤᱥᱴᱩᱰᱤᱭᱩ ᱨᱮ ᱪᱤᱛᱟ ᱨᱤ ᱧ ᱛᱩᱞᱟ ᱜ ᱞᱟ ᱜᱤᱫ ᱤᱧᱫᱚ ᱵᱷᱟᱰᱰᱤ ᱟᱛᱳ ᱠᱷᱚᱱᱤᱧ ᱢᱮᱱᱫᱟ ᱞᱟᱹᱠᱛᱤ ᱫᱚ ᱜᱟᱯᱟ ᱢᱮᱱᱟᱜ ᱛᱤᱧᱟᱹ

ᱦᱮᱸᱧ ᱪᱟᱞᱟᱜᱼᱟ ᱜᱟᱯᱟ ᱛᱤᱠᱤᱱ ᱚᱠᱛᱚ ᱦᱮᱸᱧ ᱪᱟᱞᱟᱜᱼᱟ ᱪᱟᱞᱟᱣ ᱫᱚ ᱢᱮᱱᱠᱷᱟᱱ ᱤᱧᱟᱹᱜ ᱠᱤᱪᱷᱩᱜᱟᱱ ᱠᱩᱠᱞᱤ ᱢᱮᱱᱟᱜ ᱛᱤᱧᱟᱹ ᱢᱮᱱᱫᱚ ᱢᱟᱱᱮ ᱟᱢᱟᱜ ᱤᱥᱴᱩᱰᱤᱭᱩ ᱨᱮ ᱚᱠᱟᱞᱮᱠᱟᱱ ᱪᱤᱛᱟ ᱨ ᱠᱚ ᱛᱩᱞᱟ ᱣ ᱜᱟᱱᱚᱜᱼᱟ ᱚᱸᱻ ᱟᱫᱚ ᱤᱧᱟᱹᱝ ᱫᱚ ᱦᱟᱸᱜ ᱯᱟᱥᱯᱚᱴ ᱪᱤᱛᱟ ᱨ ᱞᱟᱜᱟᱣ ᱟ ᱧᱟ ᱟᱫᱚ ᱢᱚᱴᱟ ᱢᱩᱴᱤ ᱡᱩᱫᱤ ᱟᱢᱴᱷᱮᱱ ᱠᱷᱚᱱᱤᱧ ᱵᱟᱰᱟᱭ ᱠᱮᱭᱟ ᱡᱮ ᱜᱚᱱᱚᱝ ᱫᱚ ᱚᱠᱟᱞᱮᱠᱟ ᱯᱟᱲᱦᱟᱣᱟ ᱧᱟ ᱠᱟ ᱴᱤᱡ ᱡᱩᱫᱤᱢ ᱞᱟ ᱭ ᱯᱟᱥᱱᱟᱣᱟ ᱧᱟ ᱢᱚᱱᱮ ᱠᱟᱱᱟ ᱱᱟᱯᱟᱭ ᱠᱚᱜ ᱜᱮᱭᱟ ᱜᱚᱢᱠᱮ ᱟᱫᱚ ᱤᱧᱫᱩᱧ ᱢᱮᱱᱮᱫ ᱛᱮ ᱜᱚᱢᱠᱮ ᱚᱠᱟᱞᱮᱠᱟ ᱡᱮ ᱵᱷᱟᱜᱮ ᱧᱚᱜ ᱵᱤᱱ ᱠᱚᱨᱟᱣᱟ ᱢᱮᱱᱠᱷᱟᱱ ᱠᱟ ᱴᱤᱡ ᱜᱚᱱᱚᱝ ᱠᱚ ᱠᱟ ᱴᱤᱡ ᱠᱚᱢ ᱧᱚᱜ ᱞᱮᱠᱷᱟᱱ ᱵᱟᱝ ᱱᱟᱯᱟᱭ ᱠᱚᱜᱼᱟ ᱢᱟᱱᱮ ᱥᱚᱝᱜᱮ ᱧᱚᱜ ᱵᱤᱱ ᱠᱚᱨᱟᱣ ᱠᱮᱭᱟ ᱢᱟᱱᱮ ᱤᱧᱟᱹᱝᱨᱮᱱ ᱡᱟᱦᱟᱸ ᱛᱤᱱᱟᱹᱝ ᱯᱷᱮᱢᱤᱞᱤ ᱢᱮᱢᱵᱟᱨ ᱢᱮᱱᱟᱜ ᱠᱚ ᱛᱤᱧᱟᱹ ᱜᱷᱟᱨᱚᱸᱡᱽ ᱨᱤᱱ ᱡᱟᱦᱟᱸ ᱛᱤᱱᱟ ᱜ ᱢᱮᱱᱟᱜ ᱠᱚ ᱛᱤᱧᱟᱹ ᱩᱱᱠᱩ ᱥᱟᱱᱟᱢ ᱠᱚᱣᱟᱜ ᱜᱮ ᱡᱚᱛᱚᱦᱚᱲ ᱜᱮᱞᱮ ᱠᱚᱨᱟᱣᱟ ᱢᱟᱱᱮ ᱥᱟᱺᱜᱮ ᱧᱚᱜ ᱜᱮ ᱟᱫᱚ ᱚᱱᱟᱛᱮ ᱡᱩᱫᱤ ᱚᱱᱠᱟᱞᱮᱠᱟ ᱪᱟ ᱲ ᱢᱮᱱᱟᱜ ᱠᱷᱟᱱ ᱠᱟ ᱴᱤᱡ ᱧᱮᱞ ᱠᱟᱛᱮ ᱞᱟ ᱭᱟ ᱧᱢᱮᱥᱮ ᱟᱪᱪᱷᱟ ᱟᱯᱮᱠᱤ ᱡᱟᱱᱟᱢᱥ ᱡᱟᱱᱟᱢ ᱢᱟᱦᱟ ᱨᱮ ᱟᱨ ᱵᱟᱯᱞᱟ ᱠᱚᱨᱮ ᱚᱲᱟᱜ ᱨᱮ ᱦᱮᱡ ᱠᱟᱛᱮ ᱪᱤᱛᱟ ᱨ ᱠᱚᱯᱮ ᱛᱩᱞᱟ ᱣ ᱜᱮᱭᱟ ᱟᱪᱪᱷᱟ ᱚᱱᱟᱨᱮ ᱚᱱᱟ ᱨᱮᱫᱚ ᱚᱠᱟᱞᱮᱠᱟ ᱜᱚᱱᱚᱝ ᱯᱟᱲᱟᱜ ᱛᱤᱧᱟᱹ ᱠᱟᱹᱴᱤᱡ ᱡᱩᱫᱤ ᱵᱷᱟᱜᱮᱛᱮᱢ ᱞᱟ ᱭ ᱯᱟᱥᱱᱟᱣᱟ ᱧᱟ ᱪᱮᱫᱟᱜ ᱥᱮ ᱵᱟᱨ ᱯᱮ ᱫᱤᱱ ᱢᱟᱬᱟᱝ ᱛᱟᱣᱱᱚᱢ ᱜᱮ ᱦᱚᱯᱚᱱ ᱮᱨᱟᱣᱟᱜ ᱡᱟᱱᱟᱢ ᱢᱟᱦᱟ ᱢᱮᱱᱟᱜ ᱛᱟᱭᱟ ᱛᱟᱦᱚᱞᱮ

ᱵᱟᱝ ᱟᱫᱚ ᱪᱤᱛᱟ ᱨ ᱠᱚᱫᱚ ᱱᱷᱟᱜ ᱥᱚᱝᱜᱮ ᱧᱚᱜ ᱜᱮ ᱦᱩᱭᱩᱜᱼᱟ ᱟᱫᱚ ᱡᱟᱱᱟᱢ ᱫᱤᱱ ᱨᱮᱱᱟᱜ ᱵᱮᱯᱟᱨ ᱛᱚ ᱥᱟᱝᱜᱮ ᱧᱚᱜ ᱜᱮ ᱦᱩᱭᱩᱜᱼᱟ ᱡᱚᱛᱚᱜᱮ ᱜᱷᱟᱨᱚᱸᱡᱽ ᱨᱤᱱ ᱥᱟᱱᱟᱢ ᱦᱚᱲ ᱜᱮᱞᱮ ᱛᱩᱞᱟ ᱜᱼᱟ ᱢᱟᱱᱮ ᱟᱪᱪᱷᱟ ᱜᱚᱢᱠᱮ ᱢᱤᱫᱴᱟᱝ ᱠᱩᱠᱞᱤ ᱡᱩᱫᱤᱧ ᱫᱚᱦᱚᱭᱟ ᱡᱮ ᱦᱚᱜᱼᱚᱭ ᱱᱚᱝᱠᱟ ᱡᱮ ᱢᱤᱫᱥᱟᱭ

ᱵᱟᱝ ᱯᱷᱩᱞ ᱪᱷᱚᱵᱤ ᱜᱮ ᱡᱟᱱᱟᱢ ᱢᱟᱦᱟ ᱨᱮ ᱪᱷᱚᱵᱤ ᱛᱚ ᱟᱫᱚ ᱚᱱᱟᱛᱮᱧ ᱢᱮᱱᱮᱫᱟ ᱯᱷᱩᱞ ᱪᱷᱚᱵᱤ ᱜᱮ ᱚᱸᱻ ᱟᱪᱪᱷᱟ ᱤᱧᱤᱧ ᱢᱮᱱᱮᱫᱟ ᱠᱟ ᱴᱤᱡ ᱜᱚᱱᱚᱝ ᱠᱚᱢ ᱞᱮᱠᱷᱟᱱ ᱵᱟᱝ ᱜᱟᱱᱠᱚᱜᱼᱟ ᱢᱟᱱᱮ ᱯᱮ ᱜᱮᱞ ᱠᱟᱹᱣᱰᱤ ᱜᱟᱱ ᱦᱮᱸ ᱠᱟᱹᱴᱤᱡ ᱧᱮᱞ ᱠᱟᱛᱮᱢ ᱞᱟ ᱭᱟ ᱧᱟ ᱦᱮᱸ ᱠᱟ ᱴᱤᱡ ᱞᱚᱜᱚᱱ ᱧᱚᱜ ᱜᱮᱢ ᱞᱟ ᱭᱟ ᱧ ᱠᱟᱱᱟ ᱱᱟᱯᱟᱭᱚᱜᱼᱟ ᱪᱮᱫᱟᱜ ᱥᱮ ᱮᱱᱰᱮᱠᱷᱟᱱ ᱫᱚ ᱤᱧᱨᱮᱱ

ᱚᱲᱟᱜ ᱜᱚᱢᱠᱮ ᱥᱟᱞᱟᱜ ᱤᱧᱤᱧ ᱨᱚᱯᱚᱲᱠᱮᱭᱟ ᱚᱱᱟ ᱤᱫᱤᱠᱟᱛᱮᱫ ᱛᱟᱦᱚᱞᱮ ᱜᱚᱢᱠᱮ ᱤᱭᱟ ᱫᱚᱠᱟᱱ ᱫᱚ ᱱᱷᱟᱜ ᱥᱟᱨᱟ ᱫᱤᱱ ᱜᱮ ᱠᱷᱩᱞᱟ ᱣ ᱛᱟᱦᱮᱱᱟ ᱥᱮ ᱚᱠᱛᱚ ᱞᱮᱠᱟᱛᱮ ᱵᱚᱱᱫᱚᱜᱼᱟ ᱠᱷᱩᱞᱟᱹᱜᱼᱟ ᱛᱟᱦᱚᱞᱮ ᱜᱚᱢᱠᱮ ᱢᱟ ᱡᱚᱦᱟᱨ ᱜᱮ ᱛᱟᱦᱚᱞᱮ ᱜᱟᱯᱟ ᱤᱧ ᱱᱷᱟᱜ ᱚᱠᱛᱚ ᱛᱮᱧ ᱨᱩᱣᱟᱹᱲ ᱠᱟᱱᱟ